ᱦᱟᱹᱠᱩ ᱥᱟᱵ ᱡᱤᱵᱤᱠ ᱫᱚ ᱟᱭᱢᱟ ᱴᱟᱠᱟ ᱯᱚᱭᱥᱟ ᱨᱚᱡᱽᱜᱟᱨᱚᱜᱼᱟ ᱦᱟᱹᱠᱩ ᱥᱟᱵ ᱠᱚ ᱞᱟᱜᱟᱫ ᱥᱟᱯᱟᱵ ᱟᱹᱰᱤ ᱠᱤᱪᱷᱩ ᱞᱟᱜᱟᱜᱼᱟ ᱡᱮᱢᱚᱱ ᱱᱟᱹᱭᱨᱮ ᱡᱩᱫᱤᱢ ᱥᱟᱵ ᱠᱚᱣᱟ ᱱᱟᱹᱣᱠᱟᱹ ᱡᱷᱟᱹᱞᱤ ᱟᱭᱢᱟ ᱠᱤᱪᱷᱩ ᱥᱟᱯᱟᱵ ᱞᱟᱜᱟᱜᱼᱟ ᱵᱟᱸᱫᱽ ᱥᱮ ᱜᱟᱰᱟ ᱠᱚᱨᱮᱢ ᱥᱟᱵ ᱠᱚᱣᱟ ᱚᱸᱰᱮ ᱦᱚᱸ ᱡᱷᱟᱹᱞᱤ ᱥᱮ ᱴᱤᱭᱩ ᱟᱢᱟᱜ ᱥᱟᱯᱟᱵ ᱞᱟᱜᱟᱜ ᱜᱮᱭᱟ ᱚᱱᱠᱟ ᱜᱮ ᱥᱟᱯᱟᱵ ᱠᱚ ᱞᱟᱜᱟᱜ ᱛᱮ ᱥᱚᱨᱠᱟᱨ ᱴᱷᱮᱱ ᱠᱷᱚᱱᱤᱧ ᱠᱚᱭᱮᱫᱟ ᱴᱤᱭᱩ ᱥᱮ ᱱᱟᱹᱣᱠᱟᱹ ᱡᱷᱟᱹᱞᱤ ᱱᱚᱣᱟ ᱠᱚ ᱡᱮᱢᱚᱱ ᱮᱢᱚᱜ ᱢᱟᱭ ᱦᱟᱹᱠᱩ ᱥᱟᱵ ᱠᱚ ᱞᱟᱜᱟᱫ ᱛᱮ